ᱦᱮᱸ ᱟᱞᱮ ᱟᱹᱛᱩᱨᱮ ᱵᱟᱛᱟᱱ ᱠᱚ ᱨᱮᱭᱟᱜ ᱥᱩᱵᱤᱫᱷᱟ ᱢᱮᱱᱟᱜ ᱜᱮᱭᱟ ᱡᱮᱢᱚᱱ ᱯᱷᱤᱞᱴᱟᱨ ᱠᱷᱚᱡ ᱵᱟᱛᱟᱱ ᱞᱮᱠᱷᱟᱡ ᱫᱚ ᱥᱚᱢᱟᱱ ᱥᱚᱢᱟᱱ ᱜᱮ ᱯᱟᱲᱟᱜᱼᱟ ᱥᱚᱢᱟᱱ ᱡᱟᱭᱜᱟ ᱠᱷᱚᱡ ᱚᱱᱟᱛᱮ ᱵᱟᱛᱟᱱ ᱠᱚᱨᱮᱱᱟᱜ ᱫᱚ ᱚᱥᱩᱵᱤᱫᱷᱟ ᱵᱟᱝ ᱦᱩᱭᱩᱜᱼᱟ ᱟᱨ ᱜᱟᱰᱟ ᱠᱚᱫᱚ ᱪᱚᱯᱚᱫ ᱜᱮᱭᱟ ᱜᱟᱰᱟ ᱠᱷᱚᱱ ᱵᱟᱛᱟᱱ ᱞᱮᱠᱷᱟᱱ ᱫᱚ ᱵᱟᱛᱟᱱ ᱮᱢ ᱞᱮᱠᱷᱟᱱ ᱫᱚ ᱚᱱᱟᱫᱚ ᱪᱚᱯᱚᱫ ᱡᱟᱭᱜᱟ ᱠᱟᱱᱟ ᱫᱟᱜ ᱠᱚᱨᱮ ᱫᱟᱜ ᱠᱚ ᱨᱟᱠᱟᱵᱚᱜ ᱨᱮᱭᱟᱜ ᱛᱷᱚᱲᱟ ᱥᱚᱢᱚᱥᱥᱟ ᱦᱩᱭᱩᱜᱼᱟ ᱟᱨ ᱯᱷᱤᱞᱴᱟᱨ ᱠᱚ ᱠᱷᱚᱡ ᱫᱚ ᱥᱚᱢᱟᱱ ᱡᱟᱭᱜᱟ ᱜᱮᱛᱮ ᱩᱱᱟᱹᱜ ᱚᱥᱩᱵᱤᱫᱷᱟ ᱫᱚ ᱵᱟᱝ ᱦᱩᱭᱩᱜᱼᱟ ᱟᱨ ᱡᱮᱢᱚᱱ ᱟᱹᱞᱩ ᱠᱚᱭ ᱢᱤᱫ ᱠᱷᱚᱱ ᱵᱟᱨ ᱴᱷᱚᱝ ᱵᱟᱛᱟᱱ ᱞᱮᱠᱷᱟᱡ ᱚᱱᱟᱫᱚ ᱵᱟᱨ ᱫᱚᱢ ᱜᱟᱱ ᱵᱟᱛᱟᱱ ᱞᱮᱠᱷᱟᱡ ᱦᱩᱭᱩᱜᱼᱟ ᱤᱱᱟᱹ ᱛᱮᱜᱮ ᱦᱩᱭ ᱩᱛᱟᱹᱨᱚᱜᱼᱟ ᱟᱨ ᱡᱚᱱᱰᱨᱟ ᱠᱚᱨᱮ ᱦᱚᱸ ᱢᱤᱫ ᱫᱚᱢ ᱠᱷᱚᱱ ᱵᱟᱨ ᱫᱚᱢ ᱵᱟᱛᱟᱱ ᱞᱮᱠᱷᱟᱱ ᱜᱮ ᱦᱩᱭᱩᱜᱼᱟ ᱠᱤᱱᱛᱩ ᱡᱚᱛᱚᱠᱷᱚᱱ ᱛᱳ ᱵᱟᱛᱟᱱ ᱮᱢᱫᱚ ᱫᱚᱨᱠᱟᱨ ᱠᱟᱱᱟ ᱦᱩᱲᱩ ᱵᱚᱨᱥᱟ ᱦᱩᱲᱩ ᱵᱚᱨᱥᱟ ᱦᱩᱲᱩᱨᱮ ᱵᱟᱛᱟᱱ ᱞᱟᱹᱜᱤᱫ ᱫᱚ ᱟᱹᱰᱤ ᱫᱚᱨᱠᱟᱨᱟ ᱢᱤᱫ ᱫᱚᱢ ᱵᱟᱨ ᱫᱚᱢ ᱮᱢ ᱞᱮᱠᱷᱟᱱ ᱫᱚ ᱵᱟᱛᱟᱱ ᱵᱟᱝ ᱦᱩᱭᱩᱜᱼᱟ ᱚᱱᱟᱫᱚ ᱦᱟᱯᱛᱟ ᱦᱚᱸ ᱨᱮ ᱵᱟᱨ ᱠᱷᱚᱱ ᱯᱮ ᱫᱚᱢ ᱮᱢ ᱦᱩᱭᱩᱜᱼᱟ ᱵᱟᱛᱟᱱ ᱛᱚᱵᱮ ᱦᱩᱭᱩᱜᱼᱟ ᱵᱚᱨᱥᱟ ᱦᱩᱲᱩ ᱢᱟ ᱟᱭᱢᱟ ᱫᱤᱱ ᱛᱟᱦᱮᱱ ᱛᱟᱦᱮᱱᱟ ᱢᱤᱫ ᱯᱮ ᱢᱟᱥ ᱛᱟᱦᱮᱱᱟ ᱚᱱᱟᱛᱮ ᱚᱱᱟᱫᱚ ᱟᱹᱰᱤᱜᱟᱱ ᱵᱟᱛᱟᱱᱮᱢ ᱞᱟᱜᱟᱣᱟ ᱟᱨ ᱡᱚᱱᱰᱨᱟ ᱦᱚᱸ ᱟᱭᱢᱟᱜᱮ ᱟᱭᱢᱟ ᱫᱤᱱᱜᱮ ᱛᱟᱦᱮᱱᱟ ᱛᱚᱵᱮ ᱮᱱ ᱨᱮᱦᱚᱸ ᱚᱱᱟᱫᱚ ᱩᱱᱟᱹᱜ ᱵᱟᱛᱟᱱ ᱵᱟᱝ ᱮᱢ ᱞᱟᱜᱟᱜᱼᱟ ᱦᱩᱲᱩ ᱨᱮᱜᱮ ᱡᱚᱛᱚ ᱠᱷᱚᱱ ᱡᱟᱹᱥᱛᱤ ᱵᱟᱛᱟᱱ ᱮᱢ ᱞᱟᱜᱟᱜᱼᱟ ᱵᱚᱨᱥᱟ ᱦᱩᱲᱩᱨᱮ ᱥᱚᱨᱱᱚ ᱦᱩᱲᱩ ᱨᱮᱦᱚᱸ ᱩᱱᱟᱹᱜ ᱫᱚ ᱵᱟᱛᱟᱱ ᱵᱟᱝ ᱮᱢ ᱞᱟᱜᱟᱜᱼᱟ ᱟᱨ ᱵᱟᱛᱟᱱ ᱮᱢ ᱨᱮᱭᱟᱜ ᱡᱚᱛᱚ ᱠᱷᱚᱱ ᱥᱩᱵᱤᱫᱷᱟ ᱫᱚ ᱟᱞᱮ ᱟᱹᱛᱩ ᱠᱚᱨᱮᱫᱚ ᱦᱩᱭᱩᱜᱼᱟ ᱟᱨ ᱢᱚᱴᱚᱨ ᱠᱚᱛᱮ ᱯᱷᱤᱞᱴᱟᱨ ᱠᱷᱚᱱ ᱫᱟᱜ ᱨᱟᱠᱟᱵᱽ ᱢᱚᱴᱚᱨ ᱛᱮ ᱢᱮᱹᱥᱤᱱ ᱛᱮ ᱞᱟᱦᱟ ᱫᱚ ᱛᱟᱦᱮᱸ ᱞᱮᱱᱟ ᱤᱭᱟᱹ ᱰᱚᱠᱠᱟ ᱠᱚ ᱛᱟᱦᱮᱸ ᱞᱮᱱᱟ ᱚᱱᱟ ᱠᱚᱛᱮ ᱠᱚ ᱵᱟᱛᱟᱱᱮᱜ ᱛᱟᱦᱮᱸᱜᱼᱟ ᱱᱮᱛᱟᱨ ᱫᱚ ᱰᱚᱠᱠᱟ ᱠᱚᱢᱟ ᱵᱟᱹᱱᱩᱜ ᱚᱱᱟᱛᱮ ᱚᱥᱩᱵᱤᱫᱷᱟ ᱫᱚ ᱵᱟᱝ ᱦᱩᱭᱩᱜ ᱠᱟᱱᱟ ᱱᱮᱛᱟᱨ ᱫᱚ ᱢᱮᱹᱥᱤᱱ ᱠᱚ ᱩᱰᱩᱠᱮᱱ ᱠᱷᱟᱡ ᱢᱚᱴᱚᱨ ᱠᱚ ᱩᱰᱩᱠᱮᱱ ᱠᱷᱟᱡ ᱚᱱᱟᱛᱮᱜᱮ ᱵᱟᱛᱟᱱ ᱦᱩᱭᱩᱜ ᱠᱟᱱᱟ ᱟᱨ ᱩᱱᱟᱹᱜ ᱚᱥᱩᱵᱤᱫᱷᱟ ᱫᱚ ᱟᱨ ᱤᱭᱟᱹᱨᱮ ᱵᱟᱝ ᱦᱩᱭᱩᱜ ᱛᱩᱲᱤ ᱨᱮᱦᱚᱸ ᱵᱟᱝ ᱦᱩᱭᱩᱜᱼᱟ ᱛᱩᱲᱤ ᱨᱮᱦᱚᱸ ᱢᱤᱫ ᱴᱷᱮᱱ ᱵᱟᱨ ᱴᱷᱮᱱ ᱵᱟᱛᱟᱱ ᱞᱮᱠᱷᱟᱱᱜᱮ ᱦᱩᱭᱩᱜᱼᱟ ᱟᱨ ᱩᱪᱪᱷᱮ ᱜᱩᱦᱩᱢ ᱨᱮᱦᱚᱸ ᱩᱱᱟᱹᱜ ᱩᱱᱟᱹᱜ ᱵᱟᱛᱟᱱ ᱵᱟᱝ ᱞᱟᱜᱟᱜᱼᱟ ᱜᱩᱦᱩᱢ ᱨᱮᱦᱚᱸ ᱢᱤᱫ ᱫᱚᱢ ᱠᱷᱚᱡ ᱵᱟᱨ ᱫᱚᱢ ᱮᱢ ᱞᱮᱠᱷᱟᱱᱜᱮ ᱦᱩᱭᱩᱜᱼᱟ ᱱᱚᱣᱟ ᱟᱞᱮ ᱥᱮᱫ ᱢᱟ ᱱᱚᱣᱟ ᱠᱚᱜᱮ ᱦᱩᱭᱩᱜ ᱠᱟᱱᱟ ᱵᱟᱛᱟᱱ ᱠᱚᱢᱟ ᱟᱨ ᱮᱴᱟᱜ ᱠᱤᱪᱷᱩ ᱢᱟ ᱚᱱᱠᱟ ᱪᱟᱥ ᱟᱵᱟᱫ ᱠᱚ ᱵᱟᱝ ᱦᱩᱭᱩᱜ ᱠᱟᱱᱛᱮ ᱩᱱᱟᱹᱜ ᱵᱟᱛᱟᱱ ᱞᱟᱜᱟᱜᱼᱟ ᱚᱱᱠᱟᱢᱟ ᱵᱟᱝ ᱟᱨ ᱟᱞᱮ ᱟᱛᱳ ᱠᱚᱨᱮ ᱫᱚ ᱩᱱᱟᱹᱜ ᱫᱟᱜ ᱠᱚᱦᱚᱸ ᱵᱟᱝ ᱛᱟᱦᱮᱸ ᱵᱟᱲᱟᱜᱼᱟ ᱱᱚᱣᱟ ᱫᱚ ᱜᱤᱛᱤᱞ ᱫᱤᱥᱚᱢ ᱧᱚᱜ ᱡᱟᱭᱜᱟ ᱠᱟᱱᱛᱮ ᱢᱤᱫ ᱜᱷᱟᱹᱲᱤᱡᱛᱮ ᱵᱤᱱ ᱵᱟᱛᱟᱱ ᱮᱢ ᱠᱟᱛᱮᱫ ᱦᱚᱸ ᱟᱸᱡᱮᱫ ᱜᱚᱫᱟᱭ ᱨᱚᱦᱚᱲ ᱜᱚᱫᱟᱭ ᱚᱱᱟᱛᱮ ᱩᱥᱟᱹᱨᱟ ᱧᱚᱜ ᱜᱮ ᱞᱚᱜᱚᱱ ᱧᱚᱜ ᱜᱮ ᱵᱟᱛᱟᱱ ᱮᱢᱚᱜ ᱞᱟᱜᱟᱜᱼᱟ ᱵᱟᱛᱟᱱ ᱩᱥᱟᱹᱨᱟ ᱵᱟᱢ ᱮᱢ ᱞᱮᱠᱷᱟᱡ ᱚᱛ ᱦᱟᱥᱟ ᱠᱚᱦᱚᱸ ᱯᱟᱲᱟᱜᱚᱜᱼᱟ ᱯᱟᱲᱟᱜ ᱞᱮᱱᱠᱷᱟᱡ ᱜᱮ ᱵᱟᱝ ᱦᱩᱭᱩᱜᱼᱟ ᱡᱚᱛᱚ ᱠᱷᱚᱡ ᱫᱚ ᱚᱥᱩᱵᱤᱫᱷᱟ ᱦᱩᱭᱩᱜᱼᱟ ᱦᱩᱲᱩᱨᱮ ᱵᱚᱨᱥᱟ ᱦᱩᱲᱩ ᱨᱮᱜᱮ ᱚᱱᱟᱫᱚ ᱢᱤᱫ ᱫᱚᱢ ᱡᱩᱫᱤ ᱵᱟᱛᱟᱱ ᱵᱟᱢ ᱮᱢᱟ ᱡᱩᱫᱤᱢ ᱟᱸᱡᱮᱫ ᱦᱚᱪᱚᱭᱟ ᱚᱛ ᱦᱟᱥᱟ ᱠᱚᱢ ᱨᱚᱦᱚᱲ ᱦᱚᱪᱚᱭᱟ ᱯᱟᱲᱟᱜ ᱦᱚᱪᱚᱭᱟ ᱛᱚᱵᱮ ᱵᱟᱛᱟᱱ ᱮᱢ ᱠᱟᱛᱮᱫ ᱦᱚᱸ ᱚᱱᱟᱫᱚ ᱩᱥᱟᱹᱨᱟ ᱵᱟᱭ ᱵᱟᱭ ᱠᱟᱹᱢᱤ ᱜᱚᱫᱟ ᱥᱮ ᱵᱟᱝ ᱵᱟᱝ ᱞᱟᱹᱵᱤᱫ ᱜᱚᱫᱚᱜ ᱚᱛ ᱦᱟᱥᱟ ᱠᱚ ᱚᱱᱟ ᱞᱮᱠᱟᱛᱮ ᱦᱩᱲᱩ ᱠᱚᱦᱚᱸ ᱢᱚᱡᱽ ᱵᱟᱝ ᱦᱩᱭᱩᱜᱼᱟ ᱟᱨ ᱤᱭᱟᱹ ᱨᱮᱫᱚ ᱜᱩᱦᱩᱢ ᱠᱚᱨᱮᱜ ᱫᱚ ᱚᱱᱠᱟ ᱫᱚ ᱵᱟᱹᱱᱩᱜᱼᱟ ᱜᱩᱦᱩᱢ ᱨᱮᱫᱚ ᱢᱤᱫ ᱫᱚᱢ ᱠᱤ ᱵᱟᱨ ᱫᱚᱢ ᱮᱢ ᱞᱮᱠᱷᱟᱡ ᱜᱮ ᱦᱩᱭᱩᱜᱼᱟ ᱟᱨ ᱟᱞᱮ ᱱᱚᱣᱟ ᱫᱤᱥᱚᱢ ᱨᱮᱢᱟ ᱪᱟᱥ ᱟᱵᱟᱫ ᱢᱟ ᱦᱩᱭᱩᱜᱼᱟ ᱦᱩᱲᱩ ᱡᱚᱱᱰᱨᱟ ᱜᱩᱦᱩᱢ ᱛᱩᱲᱤ ᱱᱚᱣᱟ ᱠᱚᱜᱮ ᱟᱨ ᱱᱚᱣᱟ ᱠᱚ ᱢᱩᱫᱽᱨᱮ ᱜᱩᱦᱩᱢ ᱡᱚᱱᱰᱨᱟ ᱛᱩᱲᱤ ᱥᱮ ᱟᱨᱦᱚᱸ ᱦᱩᱭᱩᱜ ᱜᱮᱭᱟ ᱟᱹᱞᱩ ᱥᱟᱠᱼᱥᱚᱵᱽᱡᱤ ᱠᱚ ᱚᱱᱟ ᱠᱚᱨᱮ ᱫᱚ ᱩᱱᱟᱹᱜ ᱵᱟᱛᱟᱱ ᱵᱟᱝ ᱨᱮᱦᱚᱸ ᱦᱩᱭᱩᱜᱼᱟ ᱛᱚᱵᱮ ᱡᱚᱛᱚ ᱠᱷᱚᱱ ᱰᱷᱮᱨ ᱵᱟᱛᱟᱱ ᱮᱢ ᱫᱚ ᱦᱩᱲᱩ ᱨᱮᱜᱮ ᱵᱚᱨᱥᱟ ᱦᱩᱲᱩ ᱨᱮ ᱦᱩᱲᱩ ᱦᱚᱸ ᱵᱟᱨ ᱫᱷᱚᱢ ᱵᱟᱨ ᱫᱷᱚᱢ ᱨᱟᱠᱟᱵᱽ ᱦᱩᱭᱩᱜ ᱠᱟᱱᱟ ᱢᱤᱫᱴᱮᱡ ᱵᱚᱨᱥᱟ ᱦᱩᱲᱩ ᱟᱨ ᱢᱤᱫ ᱴᱮᱡ ᱵᱚᱨᱥᱟ ᱦᱩᱲᱩ ᱟᱨ ᱢᱤᱫᱴᱮᱡ ᱥᱚᱨᱱᱚ ᱦᱩᱲᱩ ᱥᱚᱨᱱᱚ ᱦᱩᱲᱩ ᱨᱮᱫᱚ ᱥᱮᱨᱢᱟ ᱠᱷᱚᱱᱟᱜ ᱫᱟᱜ ᱡᱟᱹᱲᱤᱛᱮ ᱩᱱᱟᱹᱜ ᱵᱟᱛᱟᱱ ᱵᱟᱝ ᱞᱟᱜᱟᱜ ᱠᱟᱱᱟ ᱵᱚᱨᱥᱟ ᱦᱩᱲᱩ ᱨᱮᱫᱚ ᱱᱚᱣᱟ ᱫᱚ ᱦᱚᱭ ᱞᱚᱞᱚ ᱛᱮᱜᱮ ᱚᱱᱠᱟᱜᱮ ᱢᱤᱫ ᱢᱩᱪᱟᱹᱫ ᱠᱷᱚᱱ ᱚᱱᱮ ᱠᱚ ᱢᱮᱱᱟ ᱚᱱᱠᱟᱜᱮ ᱤᱭᱟᱹ ᱠᱟᱛᱮᱫ ᱛᱚ ᱠᱚᱢ ᱧᱚᱜ ᱜᱮ ᱫᱟᱜ ᱠᱚ ᱮᱢ ᱦᱩᱭᱩᱜ ᱠᱟᱱᱟ ᱜᱨᱟᱢᱤᱥᱤᱭᱟᱞ ᱫᱚ ᱚᱱᱠᱟ ᱫᱟᱜ ᱡᱟᱹᱲᱤ ᱠᱚ ᱵᱟᱹᱱᱩᱜ ᱛᱮ ᱫᱟᱜ ᱡᱟᱹᱲᱤ ᱠᱚ ᱵᱟᱹᱱᱩᱜ ᱛᱮ ᱱᱤᱡᱮ ᱠᱷᱚᱱᱜᱮ ᱵᱟᱛᱟᱱ ᱮᱢᱚᱜ ᱦᱩᱭᱩᱜ ᱠᱟᱱᱟ ᱟᱨ ᱵᱚᱨᱥᱟ ᱦᱩᱲᱩ ᱨᱮ ᱡᱩᱫᱤ ᱢᱚᱡᱽ ᱛᱮ ᱵᱟᱛᱟᱱ ᱵᱟᱝ ᱮᱢ ᱞᱮᱠᱷᱟᱱ ᱵᱟᱝ ᱦᱩᱭᱩᱜᱼᱟ ᱟᱨ ᱡᱚᱛᱚ ᱠᱷᱚᱱᱟᱜ ᱫᱚ ᱠᱚᱢ ᱫᱟᱜ ᱮᱢ ᱞᱟᱹᱠᱛᱤ ᱠᱚᱢ ᱫᱟᱜ ᱮᱢ ᱠᱚᱢ ᱵᱟᱛᱟᱱ ᱮᱢ ᱞᱟᱜᱟᱜᱼᱟ ᱚᱱᱠᱟᱱᱟᱜ ᱤᱭᱟᱹ ᱫᱚ ᱯᱷᱚᱥᱚᱞ ᱫᱚ ᱦᱩᱭᱩᱜ ᱠᱟᱱᱟ ᱛᱩᱲᱤ ᱟᱨ ᱥᱚᱵᱽᱡᱤ ᱠᱚᱦᱚᱸ ᱢᱮᱱᱟᱜ ᱜᱮᱭᱟ ᱟᱞᱮ ᱨᱮᱱ ᱛᱮ ᱦᱩᱭᱩᱜᱼᱟ ᱡᱮᱢᱚᱱ ᱥᱟᱠ ᱥᱚᱵᱽᱡᱤ ᱩᱛᱩ ᱛᱮᱭᱟᱜ ᱡᱤᱱᱤᱥ ᱠᱚ ᱠᱚᱯᱤ ᱟᱹᱞᱩ ᱵᱮᱸᱜᱟᱲ ᱱᱚᱣᱟᱠᱚ ᱟᱨᱦᱚᱸ ᱟᱭᱢᱟ ᱰᱷᱮᱨ ᱥᱟᱠ ᱥᱚᱵᱽᱡᱤ ᱠᱚ ᱦᱩᱭᱩᱜ ᱜᱮᱭᱟ ᱱᱚᱱᱛᱮ ᱫᱚ ᱡᱮᱢᱚᱱ ᱢᱚᱴᱚᱨ ᱢᱟᱹᱥᱨᱤ ᱵᱩᱴ ᱵᱟᱫᱟᱢ ᱱᱚᱣᱟ ᱠᱚᱦᱚᱸ ᱦᱩᱭᱩᱜ ᱜᱮᱭᱟ ᱟᱫᱚ ᱚᱱᱟ ᱠᱚᱨᱮ ᱫᱚ ᱩᱱᱟᱹᱜ ᱵᱟᱛᱟᱱ ᱵᱟᱝ ᱮᱢ ᱞᱟᱜᱟᱜᱼᱟ ᱚᱱᱠᱟ ᱛᱮᱜᱮ ᱦᱩᱭᱩᱜᱼᱟ ᱟᱨ ᱱᱤᱭᱟᱹᱠᱚ ᱱᱚᱛᱮ ᱫᱚ ᱩᱱᱟᱹᱜ ᱵᱟᱛᱟᱱ ᱵᱟᱝ ᱮᱢ ᱞᱟᱜᱟᱜᱼᱟ ᱢᱤᱫ ᱫᱚᱢ ᱵᱟᱨ ᱫᱚᱢ ᱮᱢ ᱞᱮᱠᱷᱟᱡ ᱜᱮ ᱦᱩᱭᱩᱜᱼᱟ ᱠᱷᱟᱹᱞᱤ ᱡᱚᱛᱚ ᱠᱷᱚᱱ ᱩᱱᱟᱹᱜ ᱰᱷᱮᱨ ᱥᱟᱠᱼᱥᱚᱵᱽᱡᱤ ᱪᱟᱥ ᱟᱵᱟᱫ ᱵᱷᱤᱛᱨᱤ ᱨᱮ ᱡᱚᱛᱚ ᱠᱷᱚᱱ ᱰᱷᱤᱨ ᱫᱚ ᱵᱟᱛᱟᱱ ᱮᱢ ᱞᱟᱜᱟᱜᱼᱟ ᱵᱚᱨᱥᱟ ᱦᱩᱲᱩ ᱨᱮᱜᱮ ᱵᱚᱨᱥᱟ ᱦᱩᱲᱩ ᱨᱮ ᱡᱩᱫᱤ ᱵᱟᱛᱟᱱ ᱢᱚᱡᱽ ᱛᱮ ᱴᱟᱭᱤᱢ ᱨᱮ ᱵᱟᱝ ᱮᱢ ᱞᱮᱠᱷᱟᱱ ᱥᱚᱢᱚᱭ ᱨᱮ ᱵᱟᱝ ᱮᱢ ᱞᱮᱠᱷᱟᱱ ᱚᱱᱟ ᱯᱷᱚᱥᱚᱞᱮ ᱵᱟᱹᱲᱤᱡᱟ ᱵᱟᱝ ᱦᱩᱭᱩᱜᱼᱟ ᱫᱟᱨᱮ ᱜᱚᱡᱚᱜ ᱦᱩᱲᱩ ᱵᱟᱝ ᱵᱟᱝ ᱢᱚᱲᱟᱜᱼᱟ ᱚᱱᱟᱛᱮ ᱚᱱᱟᱫᱚ ᱱᱤᱡᱮ ᱛᱮᱜᱮ ᱦᱟᱯᱛᱟᱨᱮ ᱦᱟᱯᱛᱟᱨᱮ ᱦᱟᱯᱛᱟᱨᱮ ᱵᱟᱨ ᱠᱷᱚᱱ ᱯᱮ ᱫᱷᱚᱢ ᱵᱵᱟᱛᱟᱱ ᱮᱢ ᱞᱟᱜᱟᱜᱼᱟ ᱵᱟᱛᱟᱱ ᱮᱢ ᱠᱟᱛᱮᱫ ᱢᱚᱡᱽ ᱛᱮ ᱵᱟᱛᱟᱱ ᱮᱢ ᱞᱮᱠᱷᱟᱡ ᱢᱚᱡᱽ ᱛᱮ ᱦᱩᱲᱩ ᱫᱟᱨᱮᱜᱼᱟ ᱢᱚᱡᱽᱛᱮ ᱢᱚᱲᱟᱜᱼᱟ ᱟᱨ ᱵᱟᱛᱟᱱ ᱡᱩᱫᱤ ᱵᱟᱢ ᱮᱢ ᱫᱟᱲᱮᱭᱟᱜᱼᱟ ᱛᱟᱦᱚᱞᱮ ᱦᱩᱲᱩ ᱦᱚᱸ ᱵᱟᱝ ᱦᱩᱭᱩᱜᱼᱟ ᱟᱨ ᱢᱚᱲᱟ ᱦᱚᱸ ᱵᱟᱝ ᱢᱚᱲᱟᱜᱼᱟ ᱟᱨ ᱦᱩᱲᱩ ᱫᱟᱨᱮ ᱦᱚᱸ ᱜᱚᱡᱚᱜᱼᱟ ᱵᱩᱥᱩᱵ ᱦᱚᱸ ᱵᱟᱝ ᱦᱩᱭᱩᱜᱼᱟ ᱯᱷᱚᱥᱚᱞ ᱦᱚᱸ ᱵᱟᱝ ᱦᱩᱭᱩᱜᱼᱟ ᱫᱟᱱᱟ ᱦᱚᱸ ᱵᱟᱝ ᱦᱩᱭᱩᱜᱼᱟ ᱪᱮᱫ ᱦᱚᱸ ᱵᱟᱝ ᱦᱩᱭᱩᱜᱼᱟ ᱚᱱᱟᱛᱮ ᱱᱚᱣᱟ ᱠᱚ ᱵᱷᱟᱞᱮ ᱤᱭᱟᱹ ᱨᱮᱫᱚ ᱟᱞᱮ ᱟᱹᱛᱩ ᱥᱮ ᱟᱞᱮ ᱫᱤᱥᱚᱢ ᱟᱞᱮ ᱴᱚᱴᱷᱟ ᱨᱮ ᱫᱟᱜ ᱨᱮᱭᱟᱜ ᱫᱚ ᱩᱱᱟᱹᱜ ᱩᱱᱟᱹᱜ ᱚᱥᱩᱵᱤᱫᱷᱟ ᱠᱚᱫᱚ ᱵᱟᱹᱱᱩᱜᱼᱟ ᱞᱟᱦᱟ ᱛᱟᱦᱮᱸ ᱞᱮᱱᱟ ᱞᱟᱦᱟ ᱛᱟᱦᱮᱸ ᱞᱮᱱᱟ ᱞᱟᱦᱟ ᱛᱮᱫᱚ ᱢᱚᱴᱚᱨ ᱠᱚᱦᱚᱸ ᱥᱮ ᱢᱮᱹᱥᱤᱱ ᱠᱚ ᱵᱟᱝ ᱛᱟᱦᱮᱸ ᱞᱮᱱᱟ ᱱᱤᱡᱮᱛᱮ ᱰᱚᱠᱠᱟ ᱛᱮ ᱫᱟᱜ ᱵᱟᱛᱟᱱ ᱮᱢ ᱦᱩᱭᱩᱜ ᱠᱟᱱ ᱛᱟᱦᱮᱸᱱ ᱞᱟᱦᱟᱨᱮ ᱞᱟᱦᱟᱨᱮ ᱵᱟᱛᱟᱱ ᱟᱢ ᱚᱠᱟᱴᱟᱜ ᱪᱟᱥ ᱥᱮ ᱠᱷᱮᱛᱤᱭᱟᱢ ᱚᱱᱟ ᱡᱩᱫᱤᱢ ᱚᱱᱟ ᱡᱟᱭᱜᱟ ᱡᱩᱫᱤ ᱨᱚᱦᱚᱲ ᱜᱮᱠᱷᱟᱡ ᱛᱟᱦᱚᱞᱮ ᱚᱱᱟᱨᱮ ᱵᱟᱛᱟᱱ ᱮᱢ ᱞᱟᱜᱟᱣ ᱦᱩᱭᱩᱜᱼᱟ ᱵᱟᱛᱟᱱ ᱠᱟᱛᱮᱫ ᱚᱱᱟ ᱨᱚᱥ ᱮᱢ ᱦᱩᱭᱩᱜᱼᱟ ᱛᱚᱵᱮᱥᱮ ᱚᱱᱟ ᱡᱟᱭᱜᱟ ᱨᱮ ᱟᱢ ᱯᱷᱚᱥᱚᱞᱮᱢ ᱠᱷᱮᱛᱤ ᱫᱟᱲᱮᱭᱟᱜᱼᱟ ᱚᱱᱟ ᱞᱮᱠᱟᱛᱮ ᱟᱨ ᱛᱤᱛᱮ ᱵᱟᱨ ᱦᱚᱲ ᱢᱤᱫ ᱦᱚᱲ ᱛᱮᱢᱟ ᱰᱚᱠᱠᱟ ᱢᱟ ᱵᱟᱝ ᱟᱨᱮᱡᱚᱜ ᱵᱟᱨ ᱦᱚᱲ ᱛᱮ ᱜᱟᱰᱟ ᱠᱷᱚᱱᱟᱜ ᱜᱟᱰᱟ ᱫᱚ ᱪᱚᱯᱚᱫ ᱪᱟᱵᱟ ᱠᱟᱱᱟ ᱪᱚᱯᱚᱫ ᱠᱷᱚᱱᱟᱜ ᱫᱟᱜ ᱨᱟᱠᱟᱵ ᱛᱮ ᱟᱹᱰᱤ ᱦᱟᱨᱚᱱ ᱜᱮᱭᱟ ᱟᱫᱚ ᱵᱟᱨ ᱦᱚᱲ ᱞᱟᱦᱟ ᱫᱚ ᱟᱹᱰᱤ ᱦᱟᱨᱚᱱ ᱛᱟᱦᱮᱸ ᱞᱮᱱᱟ ᱟᱫᱚ ᱚᱱᱟ ᱠᱚ ᱦᱟᱨᱚᱱ ᱠᱷᱚᱡ ᱫᱚ ᱱᱮᱛᱟᱨ ᱫᱚ ᱥᱩᱵᱤᱫᱷᱟ ᱦᱩᱭ ᱟᱠᱟᱱᱟ ᱱᱮᱛᱟᱨ ᱫᱚ ᱢᱚᱴᱚᱨ ᱦᱩᱭ ᱠᱟᱱ ᱠᱷᱟᱱ ᱟᱨ ᱫᱟᱜ ᱨᱟᱠᱟᱵ ᱠᱟᱱ ᱨᱮᱦᱚᱸ ᱩᱱᱟᱹᱜ ᱚᱥᱩᱵᱤᱫᱷᱟ ᱵᱟᱹᱱᱩᱜᱼᱟ ᱟᱨ ᱞᱟᱦᱟ ᱫᱚ ᱮᱱᱦᱚᱸ ᱯᱨᱚᱛᱷᱚᱢ ᱨᱮᱫᱚ ᱛᱟᱦᱮᱸ ᱞᱮᱱᱟ ᱠᱤ ᱤᱭᱟᱹ ᱢᱟᱱᱮ ᱫᱟᱜ ᱤᱫᱤ ᱱᱟᱞᱟ ᱵᱟᱹᱱᱩᱜᱼᱟ ᱚᱠᱟ ᱞᱮᱠᱟᱛᱮ ᱤᱫᱤ ᱦᱩᱭᱩᱜᱼᱟ ᱛᱟᱭᱚᱢ ᱛᱮ ᱚᱱᱟ ᱱᱟᱞᱟ ᱠᱚ ᱵᱮᱱᱟᱣ ᱠᱟᱛᱮᱫ ᱱᱮᱛᱟᱨ ᱫᱚ ᱫᱟᱜ ᱠᱚ ᱤᱫᱤᱭᱮᱫᱟ ᱟᱨ ᱱᱮᱛᱟᱨ ᱫᱚ ᱱᱟᱞᱟ ᱦᱚᱸ ᱵᱟᱝ ᱧᱟᱢᱚᱜ ᱠᱷᱟᱱ ᱦᱚᱸ ᱩᱱᱟᱹᱜ ᱚᱥᱩᱵᱤᱫᱷᱟ ᱵᱟᱹᱱᱩᱜᱼᱟ ᱯᱟᱭᱤᱯ ᱦᱩᱭ ᱠᱟᱱᱟ ᱯᱟᱭᱤᱯ ᱛᱮᱦᱚᱸ ᱵᱟᱛᱟᱱ ᱮᱢ ᱮᱢ ᱫᱟᱲᱮᱟᱜᱼᱟ ᱯᱟᱭᱤᱢ ᱮᱢ ᱥᱮᱴ ᱠᱮᱫᱟ ᱢᱚᱴᱚᱨ ᱨᱮ ᱚᱸᱰᱮ ᱠᱷᱚᱱᱟᱜ ᱜᱮ ᱪᱟᱹᱞᱩ ᱠᱟᱛᱮᱜ ᱤᱭᱟᱹ ᱫᱟᱜ ᱮᱢ ᱵᱟᱛᱟᱱ ᱫᱟᱲᱮᱜ ᱟᱢ ᱚᱠᱟ ᱯᱷᱚᱥᱚᱞ ᱮᱢ ᱪᱟᱥ ᱟᱠᱟᱫᱟ ᱟᱵᱟᱫ ᱟᱠᱟᱫᱟ ᱚᱱᱟ ᱯᱷᱚᱥᱚᱞ ᱨᱮ ᱵᱟᱛᱟᱱ ᱫᱟᱲᱮᱭᱟᱜᱼᱟ ᱚᱱᱟ ᱵᱟᱛᱟᱱ ᱛᱮ ᱱᱮᱛᱟᱨ ᱫᱚ ᱢᱟᱱᱮ ᱡᱟᱹᱥᱛᱤᱜᱮ ᱡᱚᱛᱚ ᱡᱟᱭᱜᱟ ᱨᱮ ᱡᱚᱛᱚ ᱠᱷᱮᱛ ᱨᱮᱜᱮ ᱚᱱᱠᱟ ᱞᱟᱦᱟᱛᱮ ᱞᱮᱠᱟ ᱨᱚᱦᱚᱲ ᱠᱷᱟᱲᱜᱚ ᱚᱱᱠᱟ ᱵᱟᱝ ᱨᱚᱦᱚᱲᱚᱜ ᱠᱟᱱᱟ ᱮᱠᱫᱚᱢ ᱪᱮᱦᱮᱞ ᱪᱮᱯᱮᱞ ᱵᱟᱛᱟᱱ ᱪᱮᱦᱮᱞ ᱪᱮᱯᱮᱞ ᱢᱮᱱ ᱞᱮᱠᱷᱟᱡ ᱦᱚᱸ ᱪᱮᱦᱮᱞ ᱪᱮᱯᱮᱞ ᱫᱟᱲᱮᱭᱟᱜᱼᱟ ᱚᱱᱟᱜᱮ ᱟᱞᱮ ᱟᱹᱛᱩ ᱨᱮᱭᱟᱜ ᱫᱚ ᱱᱤᱭᱟᱹᱜᱮ ᱚᱥᱩᱵᱤᱫᱷᱟ ᱤᱱᱟᱹᱜ ᱪᱚᱯᱚᱫ ᱡᱟᱭᱜᱟ ᱨᱮ ᱵᱟᱝ ᱦᱩᱭᱩᱜᱼᱟ ᱪᱚᱯᱚᱫ ᱡᱟᱭᱜᱟ ᱠᱟᱱ ᱨᱮᱦᱚᱸ ᱱᱚᱣᱟ ᱫᱟᱜ ᱠᱚᱨᱮᱱᱟᱜ ᱫᱚ ᱚᱥᱩᱵᱤᱫᱷᱟ ᱢᱮᱱᱟᱜ ᱜᱮᱭᱟ ᱧᱩ ᱫᱟᱜ ᱠᱚᱨᱮᱱᱟᱜ ᱥᱮ ᱵᱟᱛᱟᱱ ᱠᱚᱨᱮ ᱞᱟᱹᱜᱤᱫ ᱦᱚᱸ ᱩᱥᱟᱹᱨᱟ ᱪᱮᱛᱟᱱ ᱧᱚᱜ ᱨᱮᱜᱮ ᱫᱟᱜ ᱠᱚ ᱪᱮᱛᱟᱱ ᱛᱮ ᱟᱨ ᱵᱟᱛᱟᱱ ᱨᱮᱭᱟᱜ ᱥᱩᱵᱤᱫᱷᱟ ᱵᱟᱝ ᱚᱥᱩᱵᱤᱫᱷᱟ ᱵᱟᱝ ᱦᱩᱭᱩᱜᱼᱟ